ᱦᱮᱸ ᱟᱞᱮᱫᱚ ᱡᱤᱭᱟᱹᱞᱤ ᱠᱚ ᱞᱟᱹᱜᱤᱫ ᱤᱭᱟᱹ ᱦᱟᱹᱨᱭᱟᱹᱲ ᱥᱟᱠᱟᱢ ᱤᱭᱟᱹ ᱦᱟᱹᱨᱭᱟᱹᱲ ᱜᱷᱟᱥ ᱠᱚ ᱢᱮᱱᱟᱜᱼᱟ ᱛᱟᱨᱯᱚᱨᱮ ᱫᱟᱨᱮ ᱨᱮᱱᱟᱜ ᱯᱟᱞᱦᱟ ᱠᱚ ᱢᱮᱱᱟᱜᱼᱟ ᱚᱱᱟ ᱠᱚᱠᱚ ᱡᱚᱢᱟ ᱟᱨ ᱫᱟᱜ ᱫᱚ ᱡᱩᱫᱤᱢ ᱤᱭᱟᱹᱞᱮᱢ ᱤᱫᱤ ᱠᱚᱣᱟ ᱦᱟᱸᱜ ᱟᱹᱛᱤᱧ ᱞᱮ ᱤᱫᱤ ᱠᱟᱜ ᱠᱚᱣᱟ ᱮᱱᱠᱷᱟᱱ ᱰᱮᱢ ᱨᱮ ᱚᱸᱰᱮ ᱫᱟᱜ ᱠᱚ ᱧᱩᱭᱟ ᱟᱨ ᱡᱩᱫᱤ ᱚᱲᱟᱜ ᱨᱮᱞᱮ ᱠᱷᱟᱣᱟᱣ ᱠᱚᱣᱟ ᱮᱱᱠᱷᱟᱱ ᱫᱚ ᱚᱲᱟᱜ ᱨᱮᱠᱷᱟᱱ ᱫᱚ ᱚᱱᱟ ᱫᱟᱨᱢᱚᱱᱤ ᱨᱮᱭᱟᱜ ᱚᱱᱟ ᱵᱟᱹᱞᱛᱤ ᱠᱤᱢᱵᱟ ᱫᱷᱟᱢᱟ ᱰᱮᱠᱪᱤ ᱚᱱᱟ ᱠᱚᱛᱮᱞᱮ ᱠᱷᱟᱣᱟᱣ ᱠᱚᱣᱟ ᱟᱨ ᱡᱩᱫᱤ ᱡᱟᱦᱟᱱᱟᱜ ᱠᱚ ᱨᱳᱜᱽ ᱟᱡᱟᱨ ᱠᱚ ᱦᱩᱭᱩᱜ ᱛᱟᱠᱚᱣᱟ ᱮᱱᱠᱷᱟᱱ ᱯᱚᱥᱩ ᱪᱤᱠᱤᱛᱥᱟ ᱢᱮᱱᱟᱜᱼᱟ ᱰᱟᱠᱛᱟᱨ ᱠᱷᱟᱱᱟ ᱦᱮᱸ ᱚᱸᱰᱮᱞᱮ ᱤᱫᱤ ᱠᱚᱣᱟ ᱯᱚᱥᱩ ᱪᱤᱠᱤᱛᱥᱟ ᱞᱮᱠᱟ ᱦᱮᱸ ᱩᱱᱟᱹᱜ ᱫᱚ ᱵᱟᱝ ᱧᱟᱢ ᱠᱟᱜ ᱵᱟᱝ ᱧᱟᱢ ᱵᱟᱲᱟ ᱠᱟᱜ ᱠᱚᱛᱟᱞᱮᱭᱟ ᱡᱩᱫᱤ ᱧᱟᱢ ᱠᱚᱣᱟ ᱮᱱᱠᱷᱟᱱ ᱚᱸᱰᱮ ᱰᱟᱠᱴᱚᱨ ᱚᱲᱟᱜ ᱞᱮ ᱤᱫᱤ ᱠᱚᱣᱟ ᱯᱚᱥᱩ ᱪᱤᱠᱤᱛᱥᱟ ᱢᱮᱱᱟᱜᱼᱟ ᱚᱸᱰᱮᱞᱮ ᱤᱫᱤ ᱠᱚᱣᱟ ᱯᱚᱥᱩ ᱪᱤᱠᱤᱛᱥᱟ ᱞᱟᱹᱜᱤᱫ